ᱤᱧᱫᱚ ᱚᱱᱠᱟᱱ ᱯᱮᱱᱴᱤᱝ ᱤᱧ ᱠᱚᱨᱟᱣ ᱞᱮᱜᱼᱟ ᱥᱮ ᱪᱮᱫ ᱡᱮᱢᱚᱱᱤᱧ ᱟᱞᱮ ᱚᱲᱟᱜ ᱦᱚᱲ ᱠᱚᱠᱚ ᱠᱩᱥᱤᱜᱼᱢᱟ ᱤᱧ ᱱᱚᱣᱟ ᱫᱚ ᱚᱲᱟᱜ ᱦᱚᱲ ᱠᱚᱦᱚᱸ ᱟᱨ ᱤᱭᱟᱹ ᱠᱚᱦᱚᱸ ᱵᱟᱦᱨᱮ ᱦᱚᱲ ᱠᱚᱦᱚᱸ ᱠᱚ ᱠᱩᱥᱤᱜᱼᱢᱟ ᱱᱚᱣᱟ ᱫᱚ ᱦᱩᱭᱩᱜ ᱠᱟᱱᱟ ᱢᱚᱱᱮ ᱨᱮᱱᱟᱜ ᱛᱟᱹᱧ ᱡᱟᱦᱟᱸ ᱤᱧᱟᱹᱜ ᱠᱟᱛᱷᱟᱧ ᱞᱟᱹᱭᱮᱜᱼᱟ ᱚᱱᱟᱛᱮ ᱱᱚᱣᱟᱫᱚᱧ ᱩᱭᱦᱟᱹᱨ ᱵᱟᱲᱟ ᱠᱮᱜᱼᱟ ᱪᱮᱫ ᱤᱧ ᱠᱚᱨᱟᱣᱟ ᱱᱚᱝᱠᱟ ᱫᱚ ᱪᱷᱤ ᱤᱧᱟᱹᱜ ᱢᱚᱱᱮ ᱨᱮᱱᱟᱜ ᱪᱷᱚᱵᱤᱛᱮ ᱡᱮ ᱫᱩᱱᱤᱭᱟᱹ ᱦᱚᱲ ᱠᱚ ᱧᱮᱞᱟ ᱟᱞᱮ ᱚᱲᱟᱜ ᱦᱚᱲ ᱠᱚ ᱧᱮᱞᱟ ᱱᱚᱣᱟᱧ ᱛᱮᱭᱟᱨ ᱞᱮᱜᱼᱟ ᱱᱚᱣᱟ ᱪᱷᱚᱵᱤ ᱱᱚᱣᱟ ᱪᱷᱚᱵᱤᱧ ᱛᱮᱭᱟᱨ ᱞᱮᱫ ᱠᱷᱟᱱ ᱢᱤᱫᱴᱤᱡ ᱥᱟᱨ ᱦᱚᱲᱜᱮ ᱦᱮᱡ ᱠᱟᱛᱮᱫ ᱱᱚᱣᱟᱭ ᱧᱮᱞ ᱠᱮᱜᱼᱟᱭ ᱢᱮᱱᱮᱜᱼᱟᱭ ᱮ ᱵᱟᱹᱵᱩ ᱟᱹᱰᱤ ᱟᱹᱰᱤ ᱪᱮᱦᱨᱟ ᱛᱮᱭᱟᱨ ᱠᱮᱜᱼᱟ ᱱᱚᱣᱟ ᱫᱚ ᱮᱢᱟᱹᱭ ᱱᱚᱣᱟ ᱫᱚ ᱟᱹᱰᱤ ᱪᱮᱨᱦᱟᱢ ᱛᱮᱭᱟᱨ ᱠᱮᱜᱼᱟ ᱪᱷᱚᱵᱤ ᱫᱚ ᱱᱚᱣᱟ ᱪᱷᱚᱵᱤ ᱫᱚ ᱪᱮᱫ ᱟᱢ ᱱᱚᱣᱟ ᱫᱚ ᱤᱧᱤᱧ ᱤᱭᱟᱹᱨᱤᱧ ᱞᱟᱜᱟᱣ ᱠᱟᱛᱮᱧ ᱫᱮᱠᱷᱟᱣ ᱟᱠᱚᱣᱟ ᱱᱚᱣᱟ ᱤᱫᱤ ᱠᱟᱛᱮᱫ ᱤᱭᱟᱹᱨᱮ ᱟᱣᱩᱴ ᱠᱮᱜᱼᱟᱭ ᱯᱮᱯᱟᱨ ᱠᱚᱨᱮ ᱤᱧ ᱟᱹᱰᱤ ᱨᱟᱹᱥᱠᱟᱹᱧ ᱵᱩᱡᱷᱟᱹᱣ ᱠᱮᱜᱼᱟ ᱱᱚᱣᱟ ᱨᱟᱹᱥᱠᱟᱹ ᱫᱚ ᱤᱧᱟᱹᱜ ᱢᱚᱱᱮ ᱨᱮᱱᱟᱜ ᱤᱭᱟᱹ ᱛᱮᱦᱚᱸ ᱟᱞᱮ ᱚᱲᱟᱜ ᱨᱮᱱ ᱠᱚ ᱟᱹᱰᱤᱡᱳᱨ ᱠᱚ ᱠᱩᱥᱤᱭᱮᱱᱟ ᱤᱧ ᱱᱚᱣᱟ ᱠᱟᱛᱷᱟᱧ ᱞᱟᱹᱭᱟᱫ ᱠᱚ ᱠᱷᱟᱱ ᱡᱮ ᱵᱟᱝᱼᱟ ᱤᱧᱫᱚ ᱱᱚᱣᱟ ᱞᱟᱹᱜᱤᱫᱼᱛᱮ ᱯᱩᱨᱚᱥᱠᱟᱨ ᱠᱚ ᱮᱢᱟᱫᱤᱧᱟᱹ ᱚᱱᱟ ᱞᱟᱹᱜᱤᱫᱼᱛᱮ ᱯᱩᱨᱚᱥᱠᱟᱨ ᱠᱚ ᱮᱢᱟᱫᱤᱧᱟᱹ ᱡᱟᱦᱟᱸ ᱛᱤᱱᱟᱹᱜ ᱯᱩᱭᱥᱟᱹ ᱠᱚ ᱮᱢᱟᱫᱤᱧᱟᱹ ᱟᱨᱠᱚ ᱢᱤᱛᱟᱹᱧ ᱠᱟᱱᱟ ᱡᱟᱦᱟᱸ ᱛᱤᱥ ᱱᱚᱝᱠᱟ ᱜᱮᱢ ᱠᱚᱨᱟᱣ ᱠᱷᱟᱱ ᱟᱨᱞᱮ ᱦᱚᱦᱚᱣᱟᱢᱟ ᱢᱚᱱᱮ ᱟᱹᱰᱤᱡᱳᱨ ᱛᱤᱧ ᱠᱩᱥᱤᱭᱮᱱᱟ ᱱᱮᱛᱟᱨ ᱦᱚᱸ ᱡᱟᱦᱟᱸ ᱛᱤᱥᱤᱧ ᱩᱭᱦᱟᱹᱨ ᱵᱟᱲᱟᱭᱟ ᱱᱚᱝᱠᱟᱧ ᱠᱚᱨᱟᱣ ᱞᱮᱫ ᱫᱚ ᱟᱹᱰᱤ ᱨᱟᱹᱥᱠᱟᱹᱜᱤᱧ ᱵᱩᱡᱷᱟᱹᱣᱟ ᱢᱚᱱᱮ ᱪᱤᱱᱛᱟᱹᱛᱮ ᱤᱭᱟᱹᱛᱮ ᱱᱚᱣᱟ ᱫᱚ ᱟᱹᱰᱤ ᱵᱷᱟᱹᱞᱤᱜᱤᱧ ᱵᱩᱡᱷᱟᱹᱣ ᱠᱮᱜᱼᱟ ᱪᱤᱠᱟᱹ ᱛᱮᱪᱚᱝ ᱜᱚᱜᱚ ᱦᱚᱲ ᱟᱭᱳ ᱦᱚᱲ ᱠᱚ ᱵᱟᱵᱟ ᱦᱚᱲ ᱠᱚᱧ ᱨᱟᱹᱥᱠᱟᱹ ᱦᱚᱪᱚ ᱠᱮᱫ ᱠᱚᱣᱟ ᱟᱨ ᱱᱚᱛᱮ ᱵᱟᱦᱨᱮ ᱨᱮᱱ ᱡᱟᱦᱟᱸ ᱤᱧᱟᱹᱜ ᱯᱮᱱᱴᱤᱝ ᱱᱚᱣᱟ ᱪᱷᱚᱵᱤᱛᱟᱹᱧ ᱡᱟᱦᱟᱸ ᱯᱮᱯᱟᱨ ᱠᱚᱨᱮ ᱡᱟᱦᱟᱸ ᱤᱭᱟᱹ ᱠᱚᱨᱮ ᱠᱚᱛᱮᱧ ᱠᱚ ᱟᱣᱩᱴ ᱠᱮᱜᱼᱟ ᱛᱤᱧ ᱚᱱᱟ ᱞᱟᱹᱜᱤᱫᱼᱛᱮ ᱯᱩᱨᱚᱥᱠᱟᱨ ᱠᱚ ᱧᱟᱢ ᱞᱮᱜᱼᱟ ᱱᱚᱣᱟ ᱟᱞᱮ ᱚᱲᱟᱜ ᱦᱚᱲ ᱠᱚᱧ ᱞᱟᱹᱭᱟᱫ ᱠᱚ ᱠᱷᱟᱱ ᱫᱚ ᱟᱹᱰᱤ ᱱᱟᱯᱟᱭ ᱜᱮᱠᱚ ᱢᱮᱛᱟ ᱫᱤᱧᱟᱹ ᱱᱮᱛᱟᱨ ᱦᱚᱸ ᱩᱢᱟᱹᱨ ᱦᱩᱭ ᱠᱟᱛᱮᱫ ᱨᱮᱦᱚᱸ ᱱᱚᱣᱟᱫᱚᱧ ᱩᱭᱦᱟᱹᱨ ᱧᱟᱢ ᱜᱮᱭᱟ ᱟᱹᱰᱤ ᱨᱟᱹᱥᱠᱟᱹᱜᱤᱧ ᱵᱩᱡᱷᱟᱹᱣᱟ ᱡᱮ ᱵᱟᱝᱼᱟ ᱢᱤᱫᱴᱤᱡ ᱪᱷᱚᱵᱤᱧ ᱛᱮᱭᱟᱨ ᱞᱮᱜᱼᱟ ᱱᱮᱛᱟᱨ ᱦᱚᱸ ᱢᱚᱱᱮ ᱨᱮᱛᱤᱧ ᱩᱭᱦᱟᱹᱨ ᱢᱮᱱᱟᱜᱼᱟ